ᱤᱧᱟᱹᱜ ᱜᱚᱲᱦᱚᱱ ᱛᱷᱟᱯᱚᱱ ᱟᱨ ᱤᱱᱥᱴᱮᱱ ᱨᱮᱫᱚ ᱫᱚᱢᱮ ᱠᱤᱪᱷᱩ ᱜᱮ ᱟᱸᱠᱟᱣᱟᱜ ᱟᱸᱠᱟ ᱵᱟᱲᱟ ᱠᱟᱹᱫᱟᱹᱧ ᱟᱨ ᱡᱮᱢᱚᱱ ᱠᱷᱟᱛᱟ ᱨᱮ ᱟᱸᱠᱟ ᱵᱟᱲᱟ ᱠᱟᱹᱫᱟᱹᱧ ᱚᱱᱟ ᱠᱷᱟᱛᱟ ᱫᱚ ᱡᱮᱢᱚᱱ ᱯᱚᱨᱤᱥᱠᱟᱨ ᱯᱚᱨᱤᱪᱷᱚᱱᱱᱚ ᱛᱟᱦᱮᱱ ᱟᱨ ᱯᱟᱛᱟ ᱠᱚᱦᱚᱸ ᱢᱳᱴᱟ ᱧᱚᱜ ᱛᱟᱦᱮᱱ ᱛᱟᱦᱞᱮ ᱜᱮᱛᱚ ᱟᱸᱠᱟ ᱫᱟᱲᱮᱭᱟᱜ ᱟᱢ ᱚᱱᱠᱟᱜᱮ ᱟᱢ ᱡᱩᱫᱤ ᱵᱷᱤᱛ ᱠᱚᱨᱮ ᱟᱸᱠᱟᱭᱟᱢ ᱛᱚ ᱚᱱᱟ ᱵᱷᱤᱛ ᱡᱮᱢᱚᱱ ᱥᱚᱠᱛᱚ ᱜᱮ ᱛᱟᱦᱮᱱ ᱟᱨ ᱡᱮᱢᱚᱱ ᱚᱱᱟ ᱟᱸᱠᱡᱟ ᱟᱸᱠᱟᱭᱟᱢ ᱡᱮᱢᱚᱱ ᱫᱚᱢᱮ ᱞᱤᱝᱠ ᱜᱮ ᱛᱟᱦᱮᱱ ᱟᱨ ᱚᱱᱟ ᱟᱸᱠᱟᱣ ᱞᱟᱹᱜᱤᱫ ᱫᱚ ᱯᱨᱚᱛᱷᱚᱢ ᱫᱚ ᱯᱨᱚᱛᱷᱚᱢ ᱫᱚ ᱢᱟᱱᱮ ᱟᱢ ᱨᱚᱝᱛᱮ ᱵᱟᱠᱷᱟᱡ ᱪᱚᱠ ᱛᱮ ᱟᱸᱠᱟᱣ ᱦᱩᱭᱩᱜ ᱛᱟᱢᱟ ᱚᱱᱟ ᱟᱸᱠᱟᱣ ᱠᱟᱛᱮ ᱛᱟᱨᱯᱚᱨ ᱨᱚᱝ ᱟᱢ ᱚᱱᱟ ᱡᱮᱢᱚᱱ ᱵᱟᱝ ᱪᱷᱟᱰᱟᱜ ᱞᱮᱠᱟᱛᱮ ᱫᱚᱢᱮ ᱫᱤᱱᱜᱮ ᱪᱟᱹᱞᱩᱜ ᱞᱮᱠᱟᱛᱮ ᱚᱱᱠᱟ ᱠᱟᱛᱮ ᱜᱮ ᱵᱮᱱᱟᱣ ᱦᱩᱭᱩᱜ ᱛᱟᱢᱟ ᱟᱨ ᱡᱮᱢᱚᱱ ᱫᱚᱢᱮ ᱠᱤᱪᱷᱩ ᱜᱮ ᱟᱸᱠᱟ ᱵᱟᱲᱟ ᱠᱟᱜ ᱠᱚᱣᱟᱧ ᱡᱮᱢᱚᱱ ᱦᱟᱹᱛᱤ ᱥᱟᱫᱚᱢ ᱟᱨ ᱦᱟᱹᱠᱩ ᱵᱟᱦᱟ ᱫᱚᱢᱮ ᱠᱤᱪᱷᱩ ᱜᱮ ᱟᱸᱠᱟ ᱵᱟᱲᱟᱣ ᱠᱟᱹᱫᱟᱹᱧ